ᱱᱮᱛᱟᱨ ᱫᱚ ᱱᱮᱛᱟᱨ ᱫᱚ ᱤᱱᱴᱟᱨᱱᱮᱴ ᱡᱩᱜᱽ ᱦᱚᱸ ᱪᱟᱞᱟᱜ ᱠᱟᱱᱟ ᱢᱳᱵᱟᱭᱤᱞ ᱨᱮ ᱡᱟᱦᱟᱱᱟᱜ ᱜᱮ ᱥᱟᱨᱪ ᱞᱮᱠᱷᱟᱱ ᱦᱤᱡᱩᱜᱼᱟ ᱟᱨ ᱧᱮᱞ ᱦᱚᱸᱵᱚᱱ ᱧᱮᱞ ᱫᱟᱲᱮᱭᱟᱜ ᱠᱟᱱᱟ ᱱᱮᱴ ᱵᱟᱝ ᱪᱟᱞᱟᱣ ᱞᱮᱱᱠᱷᱟᱱ ᱵᱟᱝ ᱧᱮᱞᱚᱜᱼᱟ ᱟᱨ ᱱᱮᱴ ᱤᱱᱴᱟᱨ ᱛᱟᱞᱟ ᱛᱮᱜᱮ ᱡᱚᱛᱚᱱᱟᱜ ᱧᱮᱞ ᱧᱟᱢᱚᱜ ᱠᱟᱱᱟ ᱢᱤᱫ ᱠᱟᱹᱴᱤᱡ ᱜᱟᱱ ᱚᱯᱷ ᱛᱟᱦᱮᱸ ᱞᱮᱱᱠᱷᱟᱱᱜᱮ ᱡᱚᱛᱚᱦᱚᱲ ᱠᱚ ᱟᱸᱠᱵᱟᱠᱟᱜᱼᱟ ᱡᱟᱛᱮ ᱪᱤᱠᱟᱹᱭᱮᱱᱟ ᱵᱟᱝ ᱪᱤᱠᱟᱹᱭᱮᱱᱟ ᱵᱟᱝ ᱦᱤᱡᱩᱜ ᱠᱟᱱ ᱛᱤᱧᱟᱹ ᱵᱟᱝ ᱧᱮᱞᱚᱜ ᱠᱟᱱ ᱛᱤᱧᱟᱹ ᱡᱚᱛᱚ ᱦᱚᱲ ᱜᱮᱠᱚ ᱤᱭᱟᱹᱜᱼᱟ ᱛᱚ ᱟᱵᱚ ᱥᱟᱱᱛᱟᱲ ᱛᱮ ᱡᱟᱦᱟᱱᱟᱜ ᱥᱟᱨᱪ ᱞᱮᱠᱷᱟᱱ ᱫᱚ ᱵᱟᱝ ᱦᱤᱡᱩᱜᱼᱟ ᱛᱚ ᱦᱮᱡ ᱞᱮᱱᱠᱷᱟᱱ ᱫᱚ ᱟᱹᱰᱤ ᱵᱷᱟᱹᱞᱤᱜᱼᱟ ᱟᱵᱚ ᱚᱞᱪᱤᱠᱤ ᱫᱚ ᱡᱟᱦᱟᱸ ᱥᱟᱨᱪ ᱟᱵᱚᱱ ᱚᱱᱟᱫᱚ ᱵᱟᱝ ᱦᱤᱡᱩᱜᱼᱟ ᱛᱳ ᱱᱤᱛᱳᱜ ᱡᱚᱛᱚᱦᱚᱲᱜᱮ ᱢᱚᱱᱮᱨᱮ ᱠᱩᱠᱢᱩ ᱢᱮᱱᱟᱜ ᱛᱟᱠᱚᱣᱟ ᱡᱮ ᱟᱵᱚ ᱥᱟᱱᱛᱟᱲ ᱛᱮ ᱥᱟᱨᱪ ᱞᱮᱠᱷᱟᱱ ᱪᱮᱫᱟᱜ ᱵᱟᱝ ᱦᱤᱡᱩᱜᱼᱟ ᱟᱨ ᱮᱴᱟᱜ ᱠᱤᱪᱷᱩ ᱢᱟᱱᱮ ᱥᱟᱱᱛᱟᱲ ᱵᱟᱝᱞᱟ ᱥᱟᱱᱛᱟᱲᱤ ᱛᱮᱫᱚ ᱵᱟᱝ ᱦᱤᱡᱩᱜᱼᱟ ᱵᱟᱝᱞᱟ ᱤᱝᱞᱤᱥ ᱚᱱᱟ ᱠᱚᱛᱮ ᱫᱚ ᱦᱤᱡᱩᱜᱼᱟ ᱥᱟᱨᱪ ᱞᱮᱠᱷᱟᱱᱜᱮ ᱡᱮᱱᱚ ᱠᱚᱦᱚᱸ ᱟᱵᱚ ᱚᱞᱪᱤᱠᱤᱛᱮ ᱥᱟᱨᱪ ᱞᱮᱠᱷᱟᱱ ᱫᱚ ᱵᱟᱝ ᱦᱤᱡᱩᱜᱼᱟ ᱛᱳ ᱦᱮᱡ ᱨᱮᱱᱟᱜ ᱦᱮᱡ ᱞᱮᱱᱠᱷᱟᱱ ᱫᱚ ᱟᱹᱰᱤ ᱵᱷᱟᱹᱜᱤᱜᱼᱟ ᱟᱨ ᱱᱮᱛᱟᱨ ᱫᱚ ᱤᱱᱴᱟᱨᱱᱮᱴ ᱡᱩᱜᱽ ᱡᱟᱞᱟᱛᱮ ᱡᱚᱛᱚ ᱦᱚᱲᱜᱮ ᱚᱲᱟᱜ ᱨᱮ ᱫᱩᱲᱩᱵ ᱠᱟᱛᱮᱫ ᱜᱮ ᱡᱚᱛᱚᱱᱟᱜ ᱠᱚ ᱧᱮᱞ ᱫᱟᱲᱮᱭᱟᱜᱼᱟ ᱦᱮᱸ ᱦᱮᱸ ᱛᱳ ᱤᱱᱴᱟᱨᱱᱮᱴ ᱪᱷᱟᱲᱟ ᱱᱤᱛᱳᱜ ᱫᱚ ᱚᱠᱚᱭᱟᱜ ᱦᱚᱸ ᱪᱮᱫ ᱦᱚᱸ ᱵᱟᱝ ᱪᱟᱞᱟᱜᱼᱟ ᱟᱨ ᱢᱤᱫ ᱠᱟᱹᱴᱤᱡ ᱱᱮᱴ ᱢᱟᱱᱮ ᱤᱱᱴᱟᱨᱱᱮᱴ ᱚᱯᱷ ᱛᱟᱦᱮᱸ ᱞᱮᱱᱠᱷᱟᱱ ᱡᱚᱛᱚᱦᱚᱲᱜᱮ ᱟᱸᱠ ᱵᱟᱸᱠᱟᱜ ᱟᱠᱚ ᱡᱮ ᱤᱧᱟᱹᱜ ᱫᱚ ᱪᱤᱠᱟᱹᱛᱮ ᱵᱟᱝ ᱪᱟᱹᱞᱩᱜ ᱠᱟᱱ ᱛᱤᱧᱟᱹ ᱪᱤᱠᱟᱹᱭᱮᱱᱟ ᱪᱮᱫᱟᱜ ᱱᱮᱴ ᱠᱚ ᱚᱯᱷ ᱠᱟᱫᱟ ᱚᱱᱠᱟ ᱢᱮᱱᱟᱠᱚ ᱡᱚᱛᱚ ᱦᱚᱲᱟᱜ ᱜᱮ ᱥᱩᱵᱤᱫᱷᱟ ᱦᱩᱭ ᱠᱟᱱᱟ ᱱᱚᱣᱟ ᱤᱱᱴᱟᱨᱱᱮᱴ ᱡᱟᱞᱟᱛᱮ ᱱᱚᱣᱟ ᱟᱵᱚ ᱥᱟᱱᱛᱟᱲ ᱥᱚᱢᱟᱡᱽ ᱨᱮᱦᱚᱸ ᱟᱹᱰᱤᱜᱟᱱ ᱟᱹᱨᱩ ᱯᱷᱮᱨᱟᱣ ᱦᱩᱭ ᱟᱠᱟᱱ ᱜᱮᱭᱟ